ᱤᱧ ᱡᱟᱦᱟᱸ ᱫᱷᱚᱨᱚᱢᱤᱧ ᱢᱟᱱᱟᱣᱟ ᱚᱱᱟ ᱫᱚ ᱦᱩᱭᱩᱜ ᱠᱟᱱᱟ ᱥᱟᱹᱨᱤ ᱫᱷᱚᱨᱚᱢ ᱟᱨ ᱱᱚᱣᱟ ᱥᱟᱹᱨᱤ ᱫᱷᱚᱨᱚᱢ ᱨᱮᱱᱟᱜ ᱢᱤᱫᱴᱟᱱ ᱱᱟᱜᱟᱢ ᱫᱚ ᱦᱩᱭᱩᱜ ᱠᱟᱱᱟ ᱥᱤᱫᱩ ᱠᱟᱹᱱᱩ ᱥᱟᱱᱛᱟᱲ ᱦᱩᱞ ᱡᱟᱦᱟᱸ ᱫᱚ ᱥᱤᱫᱩ ᱠᱟᱹᱱᱩᱣᱟᱜ ᱟᱹᱭᱩᱨ ᱛᱮ ᱵᱷᱚᱜᱽᱱᱟᱰᱤ ᱟᱛᱳᱨᱮ ᱤᱝᱨᱮᱡᱽ ᱵᱤᱨᱩᱫᱽ ᱨᱮᱠᱤᱱ ᱞᱟᱹᱲᱦᱟᱹᱭ ᱞᱮᱫᱟ